ᱟᱵᱚ ᱚᱲᱟᱜ ᱨᱮ ᱟᱹᱥᱩᱞ ᱠᱚ ᱦᱩᱭᱩᱜ ᱠᱟᱱᱟ ᱟᱹᱥᱩᱞ ᱠᱚᱣᱟᱵᱚᱱ ᱡᱮᱞᱮᱠᱟ ᱡᱮ ᱪᱮᱫ ᱞᱮᱠᱟ ᱟᱵᱚ ᱫᱚᱦᱚ ᱠᱚᱣᱟᱵᱚᱱ ᱢᱮᱨᱚᱢ ᱜᱟᱹᱭ ᱥᱤᱢ ᱜᱮᱰᱮ ᱱᱩᱠᱩ ᱠᱚ ᱢᱮᱱᱟᱜ ᱠᱚᱣᱟ ᱱᱚᱝᱠᱟ ᱫᱚᱦᱚ ᱠᱚᱣᱟᱵᱚᱱ ᱡᱚᱛᱱᱚ ᱨᱮ ᱫᱚᱦᱚ ᱠᱚᱣᱟᱵᱚᱱ ᱪᱮᱫ ᱞᱮᱠᱟ ᱥᱤᱢ ᱦᱩᱭᱩᱜ ᱠᱟᱱᱟ ᱥᱤᱢ ᱡᱩᱫᱤ ᱡᱚᱛᱱᱚ ᱠᱟᱛᱮᱜ ᱫᱚᱦᱚ ᱠᱚᱣᱟ ᱵᱚᱱ ᱱᱩᱠᱩ ᱴᱷᱮᱱ ᱠᱷᱚᱡ ᱵᱮᱞᱮ ᱧᱟᱢ ᱟᱵᱚᱱ ᱵᱮᱞᱮ ᱧᱟᱢ ᱠᱟᱛᱮᱜ ᱥᱤᱢ ᱪᱮᱫ ᱟᱨᱚ ᱦᱩᱭᱩᱜ ᱟᱠᱚ ᱥᱤᱢ ᱦᱩᱭᱩᱜ ᱟᱠᱚ ᱛᱟᱨᱯᱚᱨᱮ ᱥᱤᱢ ᱪᱮᱜ ᱦᱩᱭᱩᱜ ᱟᱠᱚ ᱥᱤᱢ ᱪᱮᱜ ᱦᱩᱭ ᱠᱟᱛᱮᱜ ᱟᱨᱚ ᱱᱩᱠᱩ ᱦᱟᱨᱟᱜ ᱟᱠᱚ ᱡᱮᱞᱮᱠᱟ ᱯᱳᱞᱴᱨᱤ ᱦᱩᱭ ᱱᱟᱠᱚ ᱯᱳᱞᱴᱤ ᱥᱤᱢ ᱟᱨᱚ ᱥᱟᱺᱰᱤ ᱧᱟᱢᱚᱜ ᱟᱠᱚ ᱢᱟᱱᱮ ᱵᱮᱞᱮ ᱯᱚᱥᱟᱜ ᱠᱟᱛᱮᱜ ᱦᱩᱭᱩᱜ ᱟᱠᱚ ᱛᱟᱨᱯᱚᱨᱮ ᱱᱩᱠᱩ ᱡᱚᱠᱷᱚᱱ ᱦᱚᱦᱚ ᱠᱚᱣᱟᱵᱚᱱ ᱛᱚᱠᱷᱚᱱ ᱦᱚᱦᱚ ᱠᱟᱛᱮᱜ ᱦᱚᱸ ᱡᱟᱱᱮ ᱡᱚᱢ ᱞᱟᱦ ᱠᱚᱣᱟᱵᱚᱱ ᱛᱟᱦᱚᱞᱮ ᱛᱤ ᱛᱤ ᱠᱟᱛᱮᱜ ᱡᱚᱠᱷᱚᱱ ᱞᱟᱜᱟ ᱠᱚᱣᱟᱵᱚᱱ ᱛᱚᱠᱷᱚᱱ ᱪᱷᱟ ᱪᱷᱟ ᱢᱮᱛᱟ ᱠᱚᱣᱟᱵᱚᱱ ᱪᱮᱫ ᱞᱮᱠᱟ ᱦᱩᱭᱩᱜ ᱠᱟᱱᱟ ᱠᱚ ᱢᱮᱨᱚᱢ ᱢᱮᱨᱚᱢ ᱦᱚᱸ ᱡᱚᱛᱱᱚ ᱠᱟᱛᱮᱜ ᱫᱚᱦᱚ ᱠᱚ ᱦᱩᱭᱩᱜᱼᱟ ᱡᱚᱠᱷᱱᱤ ᱠᱷᱟᱣᱟᱣ ᱠᱚᱣᱟᱵᱚᱱ ᱟ ᱟ ᱠᱟᱛᱮᱜ ᱦᱚᱦᱚ ᱠᱚᱣᱟᱵᱚᱱ ᱦᱚᱦᱚ ᱠᱟᱛᱮᱜ ᱫᱟᱜ ᱢᱟᱹᱲᱤ ᱠᱷᱟᱣᱟᱣ ᱠᱚᱣᱟᱵᱚᱱ ᱫᱟᱜ ᱢᱟᱹᱲᱤ ᱠᱷᱟᱣᱟᱣ ᱠᱟᱛᱮᱜ ᱛᱟᱨᱯᱚᱨᱮ ᱜᱷᱟᱥ ᱯᱷᱟᱸᱥ ᱦᱚᱸ ᱠᱷᱟᱣᱟᱣ ᱠᱚᱣᱟᱵᱚᱱ ᱦᱚᱦᱚ ᱠᱟᱛᱮᱜ ᱟᱹᱜᱩ ᱠᱚᱣᱟᱵᱚᱱ ᱛᱚᱞ ᱠᱟᱛᱮᱜ ᱫᱚ ᱠᱚᱣᱟ ᱵᱚᱱ ᱛᱚᱠᱷᱱᱤ ᱩᱱᱠᱩ ᱢᱮᱨᱚᱢ ᱴᱩᱠᱩᱱᱤ ᱦᱚᱸ ᱟᱨᱚ ᱢᱮᱨᱚᱢ ᱵᱮᱥᱤᱜ ᱟᱠᱚ ᱪᱮᱫ ᱞᱮᱠᱟ ᱜᱟᱹᱭ ᱦᱚᱸ ᱪᱮᱫ ᱞᱮᱠᱟ ᱦᱩᱭᱩᱜ ᱠᱟᱱ ᱜᱟᱹᱭ ᱡᱩᱫᱤ ᱟᱹᱜᱩ ᱠᱚᱣᱟ ᱵᱚ ᱜᱟᱹᱭ ᱟᱹᱜᱩ ᱠᱟᱛᱮᱜ ᱱᱚᱝᱠᱟ ᱠᱟᱛᱮᱜ ᱫᱚᱦᱚ ᱠᱚᱣᱟᱵᱚᱱ ᱡᱚᱛᱱᱚ ᱠᱚᱣᱟᱵᱚᱱ ᱟᱵᱚ ᱵᱷᱟᱥᱟ ᱩᱱᱠᱩ ᱵᱩᱡᱽ ᱟᱠᱚ ᱩᱱᱠᱩ ᱱᱩᱠᱩ ᱡᱚᱛᱱᱚ ᱟᱵᱚ ᱚᱲᱟᱜ ᱨᱮ ᱟᱹᱥᱩᱞ ᱠᱚᱣᱟ ᱵᱚᱱ ᱡᱚᱛᱱᱟᱜ ᱢᱮᱱᱟᱜ ᱠᱚᱣᱟ ᱥᱤᱢ ᱢᱮᱱᱟᱜ ᱠᱚᱣᱟ ᱩᱱᱠᱩ ᱠᱚ ᱟᱹᱥᱩᱞ ᱠᱚᱣᱟᱵᱚᱱ ᱡᱟᱛᱮ ᱟᱵᱚ ᱚᱲᱟᱜ ᱫᱩᱣᱟᱹᱨ ᱟᱹᱥᱩᱞ ᱵᱟᱞᱟ ᱱᱩᱠᱩ ᱤᱭᱟᱹ ᱠᱚ ᱢᱮᱱᱟᱜ ᱠᱚᱣᱟ ᱡᱤᱱᱤᱥ ᱯᱚᱛᱨᱚ ᱩᱠᱩ ᱠᱚ ᱟᱵᱚᱣᱟᱜ ᱵᱷᱟᱥᱟ ᱵᱩᱡᱽ ᱟᱠᱚ ᱟᱵᱚ ᱥᱚᱵ ᱠᱩᱪ ᱵᱩᱡᱽ ᱟᱠᱚ ᱱᱩᱠᱩ ᱜᱮ ᱦᱩᱭᱩᱜ ᱠᱟᱱᱟ ᱟᱵᱚ ᱚᱲᱟᱜ ᱨᱮ ᱱᱤᱝᱠᱟ ᱠᱟᱛᱮᱜ ᱡᱚᱛᱱᱚ ᱠᱟᱛᱮ ᱫᱚᱦᱚ ᱠᱚᱣᱟ ᱵᱚ ᱟᱵᱚ ᱜᱮ ᱥᱚᱵ ᱡᱤᱱᱤᱥ ᱚᱵᱷᱟᱨᱚᱜᱼᱟ ᱡᱮᱞᱮᱠᱟ ᱜᱮ ᱦᱩᱭᱩᱜ ᱠᱟᱱᱟ